ᱚ ᱦᱚᱸ ᱵᱟᱝ ᱟᱸᱡᱚᱢᱚᱜ ᱠᱟᱱᱟ ᱤᱭᱟᱹ ᱞᱤᱧ ᱢᱮᱱᱮᱜᱼᱟ ᱚᱱᱛᱮ ᱟᱯᱮ ᱥᱮᱫ ᱨᱮᱫᱚ ᱪᱮᱫ ᱪᱮᱫ ᱯᱚᱨᱚᱵᱽ ᱯᱩᱱᱟᱹᱭ ᱠᱚ ᱦᱩᱭᱩᱜᱼᱟ ᱪᱮᱫ ᱪᱮᱫ ᱠᱚᱯᱮ ᱢᱟᱱᱟᱣᱟ

ᱟᱨ ᱚᱱᱠᱟ ᱪᱮᱫ ᱠᱚ ᱦᱩᱭᱩᱜᱼᱟ

ᱥᱟᱠᱨᱟᱛ ᱫᱚ ᱪᱮᱫ ᱞᱮᱠᱟ ᱯᱮ ᱯᱚᱨᱚᱵᱚᱜᱼᱟ

ᱚᱸᱰᱮ ᱪᱮᱫ ᱠᱚ ᱪᱤᱠᱟᱹᱭᱟ ᱚᱱᱟ ᱡᱟᱦᱟᱸ ᱠᱚ ᱮᱢᱟ ᱠᱚᱣᱟ ᱦᱩᱲᱩ ᱪᱟᱣᱞᱮ ᱠᱚ ᱚᱱᱟ ᱫᱚᱯᱮ ᱪᱤᱠᱟᱹᱭᱟ ᱦᱮᱸ ᱟᱪᱪᱷᱟ ᱚᱱᱟ ᱡᱟᱦᱟᱸ ᱵᱤᱱ ᱢᱮᱱᱮᱜᱼᱟ ᱢᱟᱜ ᱢᱚᱬᱮ ᱵᱤᱱ ᱢᱮᱱᱮᱜ ᱫᱚ ᱢᱟᱜ ᱢᱚᱬᱮ ᱫᱚ ᱪᱮᱫᱞᱮᱠᱟ ᱯᱮ ᱯᱚᱨᱚᱵᱚᱜᱼᱟ ᱢᱟᱜ ᱢᱚᱬᱮ

ᱟᱪᱪᱷᱟ ᱮᱱᱠᱷᱟᱱ ᱫᱤᱥᱚᱢ ᱨᱮᱱ ᱦᱚᱲ ᱠᱚ ᱦᱚᱸ ᱯᱩᱨᱟᱹ ᱠᱚ ᱦᱤᱡᱩᱜᱼᱟ ᱫᱤᱥᱚᱢ ᱦᱚᱲ ᱠᱚᱦᱚᱸ ᱦᱳᱭ ᱦᱳᱭ ᱟᱪᱪᱷᱟ ᱴᱷᱤᱠ ᱜᱮᱭᱟ ᱡᱟᱦᱳ ᱟᱪᱪᱷᱟ ᱴᱷᱤᱠ ᱜᱮᱭᱟ ᱡᱟᱦᱳ ᱟᱯᱮ ᱥᱮᱫ ᱯᱚᱨᱚᱵᱽ ᱠᱚᱨᱮᱱᱟᱜ ᱠᱟᱛᱷᱟ ᱵᱤᱱ ᱞᱟᱹᱭ ᱟᱹᱫᱤᱧᱟ ᱟᱨ ᱴᱟᱭᱤᱢᱮᱢ ᱠᱟᱛᱮᱫ ᱟᱹᱞᱤᱧ ᱵᱤᱱ ᱞᱟᱹᱭ ᱟᱹᱫᱤᱧᱟ ᱡᱟᱦᱳ ᱟᱹᱰᱤ ᱟᱹᱰᱤ ᱥᱟᱨᱦᱟᱣ ᱟᱫᱚ ᱢᱟ ᱦᱳᱭ ᱛᱚᱵᱮᱱ ᱤᱱᱠᱟᱹ ᱫᱷᱟᱨᱟ ᱜᱮ ᱫᱚᱦᱚᱭᱮᱜᱼᱟ ᱞᱤᱧ ᱦᱮᱸ